ᱦᱮᱞᱳ ᱚᱠᱚᱭᱵᱤᱱ ᱢᱮᱱᱮᱫᱟ ᱟᱪᱪᱷᱟ ᱟᱪᱪᱷᱟ ᱪᱤᱞᱤᱠᱚ ᱫᱚᱨᱠᱟᱨᱟᱵᱤᱱ ᱦᱮᱸ ᱢᱮᱱᱟᱜ ᱠᱚᱣᱟ ᱚᱱᱠᱟ ᱢᱮᱨᱚᱢᱵᱤᱱ ᱠᱷᱚᱡᱽ ᱠᱷᱟᱱ ᱢᱮᱨᱚᱢᱦᱚᱸ ᱢᱮᱱᱟᱜᱠᱚ ᱜᱮᱭᱟ ᱟᱨ ᱵᱷᱤᱰᱤᱦᱚᱸ ᱢᱮᱱᱟᱜᱠᱚ ᱜᱮᱭᱟ ᱚᱠᱚᱭᱵᱤᱱ ᱫᱚᱨᱠᱟᱨᱚᱜ ᱠᱟᱱᱟ ᱩᱱᱠᱤᱱᱜᱮᱞᱤᱧ ᱟᱹᱠᱷᱨᱤᱧᱮᱫ ᱠᱚᱣᱟᱞᱤᱧ ᱦᱚᱭ ᱟᱹᱠᱷᱨᱤᱧᱠᱚ ᱜᱟᱱᱚᱜᱼᱟ ᱟᱵᱤᱱ ᱵᱟᱨ ᱰᱟᱴᱟ ᱟᱫᱚᱢ ᱠᱚᱫᱚ ᱯᱩᱨᱟᱹᱣ ᱟᱠᱟᱱᱟᱠᱚ ᱟᱫᱚ ᱢᱮᱨᱚᱢᱵᱤᱱ ᱤᱫᱤ ᱠᱚᱣᱟ ᱪᱮ ᱵᱷᱤᱰᱤᱣᱟᱜ ᱫᱚᱨᱫᱟᱢᱞᱤᱧ ᱞᱟᱹᱭᱟᱵᱤᱱᱟ ᱦᱮᱸ ᱟᱪᱪᱷᱟ ᱟᱨ ᱨᱮᱴᱹᱫᱚ ᱟᱹᱰᱤᱫᱚ ᱵᱟᱝ ᱟᱵᱤᱱ ᱧᱮᱞ ᱞᱮᱠᱚᱵᱤᱱ ᱥᱮ ᱪᱮᱫᱞᱮᱠᱟᱱ ᱠᱚᱵᱤᱱ ᱠᱩᱥᱤᱭᱟᱠᱚ ᱚᱱᱠᱟᱞᱮᱠᱟ ᱨᱮᱹᱴ ᱢᱮᱱᱟᱜᱼᱟ ᱡᱚᱛᱚᱨᱮ ᱥᱮᱹᱢ ᱨᱮᱹᱴᱫᱚ ᱵᱟᱹᱱᱩᱜ ᱟᱹᱱᱤᱡ ᱱᱟᱦᱟᱜ

ᱦᱚᱭ ᱵᱟᱝ ᱟ ᱚᱱᱟᱢᱟ ᱠᱟᱛᱷᱟᱜᱮ ᱟᱵᱤᱱ ᱦᱤᱡᱩᱜᱵᱤᱱ ᱚᱠᱟ ᱴᱟᱭᱤᱢ ᱨᱮᱵᱤᱱ ᱦᱤᱡᱩᱜᱼᱟ ᱚᱱᱟᱠᱚ ᱯᱷᱚᱱᱛᱮ ᱵᱟᱲᱟᱭᱧᱚᱜ ᱚᱪᱚᱞᱤᱧᱵᱤᱱ ᱦᱚᱭ ᱦᱚᱭ ᱪᱮᱠᱟᱛᱮ ᱟᱹᱞᱤᱧᱦᱚᱸ ᱯᱩᱭᱥᱟᱹᱞᱤᱧ ᱫᱚᱨᱠᱟᱨᱚᱜ ᱠᱟᱱᱟ ᱜᱤᱫᱽᱨᱟᱹᱠᱚᱠᱚ ᱚᱞᱚᱜ ᱠᱟᱱᱟᱛᱚ ᱟᱫᱚ ᱚᱱᱟ ᱞᱟᱹᱜᱤᱫ ᱱᱟᱦᱟᱜᱞᱤᱧ ᱟᱹᱠᱷᱨᱤᱧᱮᱫ ᱠᱚᱣᱟ ᱵᱟᱠᱷᱟᱱ ᱫᱚ ᱦᱚᱭ ᱚᱱᱟᱛᱮ ᱱᱟᱦᱟᱜᱞᱤᱧ ᱟᱹᱠᱷᱨᱤᱧ ᱠᱚᱣᱟ ᱢᱮᱨᱚᱢᱵᱤᱱ ᱠᱩᱥᱤᱭᱟᱠᱚ ᱠᱷᱟᱱ ᱢᱮᱨᱚᱢᱦᱚᱸ ᱢᱮᱱᱟᱜ ᱠᱚᱣᱟ ᱠᱟᱹᱥᱤ ᱱᱟᱦᱟᱜ ᱟᱨ ᱵᱚᱫᱟ ᱵᱚᱫᱟᱦᱚᱸ ᱵᱟᱨᱭᱟ ᱢᱮᱱᱟᱜ ᱠᱤᱱᱟ ᱱᱟᱦᱟᱜ ᱦᱚᱭ ᱦᱚᱸ ᱦᱚᱸ ᱜᱟᱰᱚᱨ ᱢᱮᱱᱟᱜ ᱠᱚᱣᱟ ᱩᱱᱠᱩᱫᱚ ᱯᱮᱭᱟᱜᱼᱟᱠᱚ ᱩᱱᱠᱩᱦᱚᱸ ᱦᱮᱸ ᱱᱤᱛᱚᱜ ᱢᱟᱵᱤᱱ ᱵᱟᱲᱟᱭ ᱟᱠᱟᱫ ᱜᱮᱭᱟ ᱱᱚᱣᱟ ᱫᱤᱥᱚᱢᱨᱮ ᱨᱮᱹᱴᱦᱚᱸ ᱱᱤᱛᱚᱜ ᱚᱱᱟ ᱵᱚᱸᱜᱟᱵᱩᱨᱩ ᱤᱫᱤ ᱠᱟᱛᱮᱫ ᱨᱮᱹᱴ ᱠᱟᱹᱴᱤᱡ ᱤᱭᱟᱹᱜ ᱠᱟᱱᱜᱮᱭᱟ ᱵᱷᱮᱰᱟ ᱠᱚᱣᱟᱜᱫᱚ ᱟᱨ ᱵᱚᱫᱟ ᱠᱚᱣᱟᱜ

ᱟᱨ ᱢᱟᱨᱟᱝᱤᱡ ᱫᱚ ᱦᱟᱸᱜ ᱤᱱᱟᱹ ᱫᱚᱥᱜᱟᱱᱮ ᱯᱟᱞᱮ ᱛᱤᱭᱩᱜᱟ ᱦᱟᱸᱜ ᱟᱫᱚ ᱧᱮᱞ ᱞᱮᱫᱮ ᱢᱟ ᱚᱱᱟ ᱠᱚᱢᱼᱵᱮᱥᱤ ᱚᱱᱠᱟᱦᱚᱸ ᱦᱩᱭᱩᱜ ᱜᱮᱭᱟ ᱦᱮᱸ ᱦᱚᱭ ᱚᱱᱟ ᱢᱟ ᱴᱷᱤᱠᱜᱮᱭᱟ ᱛᱚᱵᱮ ᱤᱭᱟᱹᱠᱚᱦᱚᱸ ᱢᱮᱱᱟᱜ ᱠᱚᱣᱟ ᱵᱚᱫᱟ ᱠᱚᱦᱚᱸ ᱢᱮᱱᱟᱜ ᱠᱚᱣᱟ ᱟᱹᱠᱷᱨᱤᱧᱮᱫ ᱠᱚᱣᱟᱞᱤᱧ ᱟᱨ ᱯᱩᱭᱥᱟᱹᱞᱤᱧ ᱞᱟᱲᱟᱧᱚᱜᱚᱜ ᱠᱟᱱᱟ ᱦᱚᱭ ᱜᱤᱫᱽᱨᱟᱹᱠᱚ ᱜᱤᱫᱽᱨᱟᱹᱠᱚ ᱯᱷᱚᱱᱟᱞᱤᱧ ᱠᱟᱱᱟ ᱯᱩᱭᱥᱟᱹ ᱢᱮᱹᱥ ᱠᱷᱚᱨᱪᱟᱠᱚ ᱵᱟᱠᱚ ᱮᱢᱧᱚᱜ ᱟᱠᱟᱫᱼᱟ ᱚᱱᱟᱛᱮ ᱱᱟᱦᱟᱜᱞᱤᱧ ᱟᱹᱠᱷᱨᱤᱧ ᱧᱚᱜᱮᱫ ᱠᱚᱣᱟ ᱦᱚᱭ ᱵᱟᱲᱟᱭ ᱦᱮᱸ ᱦᱚᱭ ᱦᱚᱭ ᱦᱤᱡᱩᱜᱵᱤᱱ ᱟᱨ ᱦᱚᱭ ᱵᱟᱝᱟ ᱡᱟᱹᱯᱩᱫᱮᱜᱼᱟᱭ ᱟᱯᱮᱥᱮᱱ ᱦᱚᱸ ᱡᱟᱹᱯᱩᱫᱮᱫ ᱜᱮᱭᱟᱭ ᱛᱚ ᱚᱼᱦᱚ ᱦᱚᱭ ᱦᱚᱭ ᱵᱟᱝᱟ ᱟᱵᱤᱱ ᱴᱷᱤᱠ ᱤᱱᱟᱹ ᱱᱚ ᱵᱟᱡᱮᱠᱚᱛᱮ ᱦᱤᱡᱩᱜᱵᱤᱱ ᱦᱟᱱᱛᱮ ᱫᱚᱥ ᱵᱟᱡᱮ ᱠᱚᱫᱚᱞᱮ ᱟᱲᱟᱜᱮᱫ ᱠᱚᱣᱟᱞᱮ ᱢᱮᱱᱟᱜ ᱠᱚᱣᱟ ᱱᱟᱦᱟᱜ ᱢᱮᱨᱚᱢᱠᱚᱫᱚ ᱱᱟᱦᱟᱜ ᱟᱹᱞᱤᱞᱤᱧ ᱛᱟᱦᱮᱱ ᱠᱟᱱᱜᱮᱭᱟ ᱱᱟᱦᱟᱜ ᱦᱮᱸ ᱦᱚᱭ ᱚᱸᱰᱮ ᱟᱵᱤᱱ ᱦᱮᱡᱞᱮᱱ ᱠᱷᱟᱱᱵᱤᱱ ᱛᱤᱱᱟᱹᱜ ᱱᱟᱦᱟᱜ ᱤᱭᱟᱹᱠᱚ ᱚᱱᱟᱫᱚ ᱚᱱᱟ ᱦᱤᱥᱟᱹᱵᱽ ᱜᱟᱞᱢᱟᱨᱟᱣ ᱵᱷᱮᱰᱟᱠᱚ ᱵᱷᱮᱰᱟᱞᱮᱠᱟ ᱨᱮᱹᱴ ᱮᱢ ᱢᱮᱱᱟᱜᱼᱟ ᱵᱚᱫᱟᱠᱚᱦᱚᱸ ᱵᱚᱫᱟᱞᱮᱠᱟ ᱨᱮᱹᱴ ᱱᱟᱦᱟᱜ ᱢᱮᱱᱟᱜᱼᱟ ᱥᱚᱢᱟᱱᱫᱚ ᱵᱟᱹᱱᱩᱜ ᱟᱹᱱᱤᱡ ᱱᱟᱦᱟᱜ ᱦᱚᱭ ᱟᱵᱤᱱ ᱦᱤᱡᱩᱜᱵᱤᱱ ᱟᱨ ᱯᱚᱴᱟᱣᱚᱜ ᱟᱞᱟᱝ ᱡᱟᱦᱟᱸᱞᱮᱠᱟ ᱨᱮᱜᱮ ᱱᱟᱦᱟᱜ ᱚᱻ ᱦᱚᱭ ᱚᱱᱟ ᱟᱵᱤᱱ ᱤᱭᱟᱹ ᱠᱟᱛᱮᱫ ᱱᱟᱦᱟᱜ ᱯᱚᱲᱛᱟ ᱠᱟᱛᱮᱫ ᱱᱟᱦᱟᱜ ᱤᱭᱟᱹᱭᱵᱤᱱ ᱛᱟᱭᱚᱢᱫᱚ ᱱᱟᱦᱟᱜᱞᱟᱝ ᱮᱢᱟᱵᱤᱱᱟᱞᱤᱧ ᱟᱨ ᱮᱴᱟᱜᱠᱚᱫᱚ ᱱᱟᱦᱟᱜ ᱵᱟᱞᱤᱧ ᱤᱭᱟᱹ ᱤᱱᱟᱹᱫᱚᱞᱤᱧ ᱢᱟᱱᱟ ᱠᱚᱣᱟ ᱚᱠᱚᱭᱴᱟᱜ ᱤᱭᱟᱹᱠᱚ ᱯᱟᱹᱭᱠᱟᱹᱨᱤᱠᱚ ᱵᱟᱹᱞᱤᱧ ᱮᱢᱟᱠᱚᱣᱟ

ᱦᱚᱭ ᱤᱱᱟᱹᱫᱚ ᱮᱴᱟᱜ ᱯᱟᱹᱭᱠᱟᱹᱨᱤ ᱵᱟᱹᱞᱤᱧ ᱮᱢᱟᱠᱚ ᱠᱟᱱᱟ ᱱᱟᱦᱟᱜ ᱦᱚᱭ ᱟᱵᱤᱱ ᱥᱮᱴᱮᱨᱚᱜᱵᱤᱱ ᱟᱨ ᱱᱤᱦᱟᱹᱛ ᱱᱟᱦᱟᱜᱞᱤᱧ ᱫᱚᱦᱚᱠᱟᱠᱚ ᱠᱟᱱᱟ ᱤᱱᱟᱹᱫᱚ ᱛᱚᱵᱮ ᱵᱟᱠᱷᱟᱱ ᱢᱤᱫᱦᱚᱲᱮ ᱯᱷᱚᱱ ᱵᱟᱲᱟᱭᱮᱫ ᱛᱟᱦᱮᱫᱜᱮ ᱵᱟᱹᱞᱤᱧ ᱮᱢᱟᱭᱟ